ᱦᱮᱞᱳ ᱦᱮᱸ ᱤᱧ ᱱᱚᱸᱰᱮ ᱢᱮᱱᱫᱟᱹᱧ ᱤᱭᱟᱹ ᱠᱷᱚᱱᱟᱜ ᱫᱚᱢᱫᱚᱢᱤ ᱠᱷᱚᱱᱟᱜ ᱦᱮᱸ ᱢᱮᱱᱮᱫᱟᱧ ᱡᱮ ᱜᱟᱹᱰᱤ ᱯᱷᱟᱠᱟ ᱢᱮᱱᱟᱜ ᱟᱠᱟᱫᱟ ᱦᱮᱸ ᱛᱮᱦᱮᱧ ᱦᱮᱸ ᱤᱧ ᱪᱟᱞᱟᱜ ᱟᱹᱧ ᱱᱚᱸᱰᱮ ᱠᱷᱚᱱᱟᱜ ᱦᱮᱸ ᱯᱩᱨᱩᱞᱤᱭᱟᱹᱧ ᱪᱟᱞᱟᱜᱼᱟ ᱦᱮᱸ ᱛᱚ ᱵᱷᱟᱲᱟ ᱛᱤᱱᱟᱹᱜ ᱮᱢ ᱦᱟᱛᱟᱣᱟ ᱟᱪᱪᱷᱟ ᱦᱮᱸᱛᱚ ᱟᱪᱪᱷᱟ ᱴᱷᱤᱠ ᱟᱪᱷᱮ ᱵᱷᱟᱲᱟ ᱫᱚ ᱛᱟᱦᱚᱞᱮ ᱮᱢᱟᱢ ᱦᱩᱭᱩᱜᱼᱟ ᱛᱟᱦᱚᱞᱮ ᱜᱟᱹᱰᱤ ᱠᱟᱹᱴᱤᱡ ᱩᱥᱟᱹᱨᱟᱢ ᱟᱹᱜᱩ ᱞᱮᱠᱷᱟᱱ ᱵᱷᱟᱹᱜᱤᱜᱼᱟ ᱦᱮᱸ ᱱᱤᱛᱜᱮ ᱦᱟᱸᱜ ᱫᱚᱨᱠᱟᱨ ᱢᱮᱱᱟᱜ ᱟᱠᱟᱫᱟ ᱴᱷᱤᱠ ᱟᱪᱷᱮ ᱦᱮᱸᱛᱚ ᱴᱷᱤᱠ ᱜᱮᱭᱟ ᱫᱚᱦᱚᱭᱮᱫᱟᱹᱧ ᱦᱟᱸᱜ ᱟᱹᱰᱤ ᱠᱚᱜᱚᱱ ᱜᱮ ᱦᱤᱡᱩᱜ ᱢᱮ ᱦᱮᱸ ᱦᱮᱞᱳ ᱢᱮᱱᱫᱟᱹᱧ ᱜᱟᱹᱰᱤ ᱫᱚ ᱛᱤᱨᱮᱢ ᱟᱹᱜᱩᱭᱟ ᱮᱱᱟᱝ ᱠᱷᱚᱱ ᱢᱮᱱᱫᱟᱢ ᱡᱮ ᱤᱫᱤᱭᱫᱟᱹᱧ ᱤᱫᱤᱭᱫᱟᱹᱧ ᱱᱤᱛ ᱦᱚᱸᱛᱚ ᱟᱹᱣᱨᱤᱢ ᱟᱹᱜᱩᱭᱟ ᱱᱚᱸᱰᱮᱧ ᱫᱩᱲᱩᱵ ᱫᱩᱲᱩᱵᱛᱮ ᱟᱹᱰᱤᱧ ᱵᱳᱨᱤᱝ ᱪᱟᱵᱟᱭᱮᱱᱟ ᱦᱮᱸ ᱛᱚ ᱚᱱᱟᱛᱮ ᱤᱧ ᱱᱚᱸᱰᱮ ᱠᱷᱚᱱ ᱠᱤᱪᱷᱩ ᱢᱟᱱᱮ ᱦᱮᱸ ᱛᱟᱲᱟᱢᱤᱧ ᱫᱷᱩᱨᱟᱹᱣ ᱟᱠᱟᱱᱟ ᱟᱨ ᱱᱚᱜᱼᱚᱭ ᱦᱟᱸᱜ ᱱᱤᱛᱟᱹᱧ ᱥᱮᱴᱮᱨ ᱥᱮᱴᱮᱨ ᱟᱠᱟᱫᱟ ᱥᱤᱨᱠᱟᱹᱵᱟᱫ ᱛᱳ ᱢᱟ ᱟᱢᱟᱜ ᱚᱠᱟ ᱴᱷᱟᱶᱨᱮ ᱢᱮᱱᱟᱜ ᱟᱠᱟᱫ ᱢᱮᱭᱟ ᱞᱚᱜᱚᱱ ᱢᱟᱪᱷᱟ ᱦᱤᱡᱩᱜ ᱢᱮ ᱪᱮᱫᱟᱜ ᱥᱮ ᱤᱧᱦᱚᱸ ᱛᱟᱲᱟᱢ ᱛᱟᱲᱟᱢᱛᱤᱧ ᱞᱟᱸᱜᱟ ᱪᱟᱵᱟᱭᱮᱱᱟ ᱟᱨ ᱱᱚᱜᱼᱚᱭ ᱱᱤᱛᱦᱩᱧ ᱛᱟᱲᱟᱢ ᱟᱠᱟᱫ ᱜᱮᱭᱟ ᱦᱮᱸᱛᱚ ᱢᱟ ᱴᱷᱤᱠ ᱜᱮ ᱛᱚᱵᱮ ᱪᱟᱲᱢᱟᱲ ᱦᱤᱡᱩᱜ ᱢᱮ ᱛᱟᱦᱞᱮ ᱦᱮᱸ ᱛᱚ ᱴᱷᱤᱠ ᱜᱮᱭᱟ ᱛᱟᱦᱚᱞᱮ ᱦᱟᱸᱜ